ᱤᱧᱟᱹᱜ ᱯᱟᱹᱨᱥᱤ ᱛᱮ ᱚᱠᱟ ᱠᱚ ᱤᱭᱩᱴᱩᱵᱽ ᱪᱮᱱᱮᱞ ᱧᱮᱞ ᱮᱫᱟ ᱚᱱᱟ ᱠᱚᱫᱚ ᱦᱩᱭᱩᱜ ᱠᱟᱱᱟ ᱵᱤᱥᱮᱥ ᱠᱟᱭᱛᱮ ᱥᱮᱨᱮᱧ ᱮᱞᱵᱟᱢ ᱪᱮᱱᱮᱞ ᱠᱚᱧ ᱧᱮᱞᱟ ᱡᱮᱢᱚᱱ ᱵᱤᱥᱮᱥ ᱠᱟᱭᱛᱮ ᱥᱴᱤᱯᱷᱟᱱ ᱴᱩᱰᱩ ᱚᱯᱷᱤᱥᱚᱱᱟᱞ ᱪᱮᱱᱮᱞ ᱨᱟᱹᱡᱩ ᱥᱚᱨᱮᱱ ᱥᱟᱱᱛᱟᱞ ᱯᱷᱚᱨ ᱮᱵᱷᱟᱨ ᱟᱨ ᱟᱭᱢᱟ ᱨᱚᱠᱚᱢ ᱤᱭᱩᱴᱩᱵᱽ ᱪᱮᱱᱮᱞ ᱛᱳ ᱚᱱᱟ ᱠᱟᱛᱮᱜ ᱟᱨ ᱟᱨᱦᱚᱸ ᱧᱩᱛᱩᱢᱤᱧ ᱞᱟᱹᱭᱫᱟ ᱟᱨ ᱦᱚᱸ ᱧᱩᱛᱩᱢᱤᱧ ᱞᱟᱹᱭᱫᱟ ᱚᱱᱟ ᱠᱚᱫᱚ ᱦᱩᱭᱩᱜ ᱠᱟᱱᱟ ᱫᱷᱟᱱᱤ ᱢᱟᱨᱟᱱᱰᱤ ᱚᱯᱷᱤᱥᱤᱭᱟᱞ ᱚᱥᱳᱠ ᱴᱩᱰᱩ ᱱᱚᱣᱟ ᱠᱚ ᱤᱭᱩᱴᱩᱵᱽ ᱪᱮᱱᱮᱞ ᱧᱮᱞᱟ ᱥᱟᱶᱛᱮ ᱮᱴᱟᱜ ᱯᱟᱹᱨᱥᱤ ᱨᱮᱫᱚᱧ ᱧᱮᱞᱟ ᱟᱭᱢᱟ ᱨᱚᱠᱚᱢ ᱤᱭᱩᱴᱩᱵᱽ ᱪᱮᱱᱮᱞ ᱠᱚ ᱚᱱᱟ ᱠᱚᱫᱚ ᱦᱩᱭᱩᱜ ᱠᱟᱱᱟ ᱢᱟᱱᱮ ᱪᱮᱫ ᱞᱮᱠᱟ ᱠᱚ ᱤᱱᱠᱟᱢᱟ ᱚᱱᱟ ᱠᱩᱧ ᱧᱮᱞᱟ ᱟᱨ ᱱᱚᱛᱮ ᱵᱤᱜᱽ ᱵᱚᱥ ᱟᱨ ᱥᱟᱨᱮ ᱜᱟᱢᱟ ᱰᱟᱱᱥ ᱵᱟᱝᱞᱟ ᱰᱟᱱᱥ ᱤᱱᱰᱤᱭᱟ ᱤᱱᱰᱤᱭᱟᱱ ᱟᱭᱰᱮᱞ ᱧᱮᱞ ᱞᱮᱜᱮ ᱟᱨ ᱟᱨ ᱱᱚᱣᱟ ᱠᱚᱜᱤᱧ ᱧᱮᱞᱟ